ᱚᱸᱰᱮ ᱡᱷᱟᱲᱠᱷᱚᱸᱰ ᱯᱚᱱᱚᱛ ᱨᱮᱫᱚ ᱟᱵᱚ ᱥᱟᱱᱛᱟᱲ ᱦᱚᱲ ᱫᱚ ᱰᱷᱮᱨ ᱫᱚ ᱢᱟᱱᱮ ᱟᱜᱼᱥᱟᱨ ᱪᱤᱱᱦᱟᱹ ᱡᱟᱦᱟᱸᱭ ᱫᱚᱠᱚ ᱢᱟᱱᱮ ᱡᱮ ᱮᱢ ᱮᱢ ᱯᱟᱴᱤ ᱩᱱᱤᱜᱮ ᱰᱷᱮᱨ ᱠᱚ ᱥᱟᱯᱚᱴ ᱧᱚᱜ ᱟᱭᱟ ᱪᱤᱠᱟᱹᱛᱮ ᱱᱩᱭ ᱫᱚ ᱢᱟᱱᱮ ᱟᱵᱚᱣᱟᱜ ᱡᱟᱦᱟᱸ ᱚᱲᱟᱜ ᱨᱮ ᱛᱟᱵᱚᱱ ᱢᱮᱱᱟᱜ ᱫᱚ ᱟᱜᱼᱥᱟᱨ ᱚᱱᱟ ᱪᱤᱱᱦᱟᱹᱛᱮ ᱟᱵᱚ ᱥᱟᱱᱛᱟᱲ ᱦᱚᱲᱟᱜ ᱯᱟᱹᱴᱤᱭ ᱫᱚᱥᱚᱜᱛᱮ ᱢᱟᱱᱮ ᱟᱵᱚ ᱯᱟᱨᱴᱤ ᱠᱟᱱ ᱥᱟᱱᱛᱟᱲ ᱯᱟᱴᱤ ᱠᱟᱱᱟᱭ ᱢᱟᱱᱮ ᱟᱹᱰᱤ ᱜᱟᱱ ᱥᱟᱱᱛᱟᱲ ᱦᱚᱲ ᱩᱱᱤ ᱜᱮᱠᱚ ᱠᱩᱥᱤᱭᱟᱭᱟ ᱩᱱᱤᱭᱟᱜ ᱮᱡᱮᱱᱰᱟ ᱫᱚ ᱟᱹᱰᱤ ᱱᱟᱯᱟᱭ ᱱᱟᱯᱟᱭ ᱜᱮᱭᱟ ᱛᱟᱭ ᱪᱤᱠᱟᱹᱛᱮ ᱟᱵᱚ ᱡᱷᱟᱲᱠᱷᱚᱸᱰ ᱯᱚᱱᱚᱛ ᱨᱮ ᱟᱵᱚ ᱥᱟᱱᱛᱟᱲ ᱦᱚᱲᱟᱜ ᱜᱮ ᱟᱹᱰᱤᱜᱟᱱ ᱦᱟᱥᱟ ᱛᱟᱵᱚᱱ ᱢᱮᱱᱟᱜᱼᱟ ᱟᱨ ᱱᱚᱣᱟ ᱦᱟᱥᱟ ᱵᱟᱧᱪᱟᱣ ᱞᱟᱹᱜᱤᱫ ᱟᱵᱚ ᱦᱚᱲᱜᱮ ᱛᱟᱦᱮᱱ ᱠᱷᱟᱱᱜᱮ ᱵᱟᱧᱪᱟᱣ ᱫᱟᱲᱮᱭᱟᱜᱼᱟ ᱵᱟᱝᱠᱷᱟᱱ ᱫᱚ ᱟᱵᱚᱣᱟᱜ ᱦᱟᱥᱟ ᱠᱚ ᱨᱮᱡ ᱪᱟᱵᱟ ᱤᱫᱤ ᱵᱚᱱᱟ ᱱᱩᱠᱩ ᱡᱩᱫᱤ ᱱᱚᱣᱟ ᱡᱷᱟᱲᱠᱷᱚᱸᱰ ᱫᱤᱥᱚᱢ ᱨᱮ ᱮᱠᱷᱮᱱ ᱥᱟᱱᱛᱟᱲ ᱢᱟ ᱵᱟᱹᱪᱩᱜ ᱵᱚᱱᱫᱚ ᱮᱴᱟᱜ ᱡᱟᱹᱛᱤ ᱠᱚᱦᱚᱸ ᱢᱮᱱᱟᱜ ᱠᱚᱣᱟ ᱮᱴᱟᱜ ᱡᱟᱹᱛᱤ ᱮᱴᱟᱜ ᱫᱚᱞ ᱠᱚᱠᱚ ᱠᱩᱥᱤᱭᱟᱭᱟ ᱡᱟᱦᱟᱸ ᱞᱮᱠᱟ ᱤᱧ ᱫᱚᱞᱤᱧ ᱠᱩᱥᱤᱭᱟᱭ ᱠᱟᱱᱟ ᱦᱟᱸᱜ ᱢᱤᱫᱴᱤᱡ ᱫᱚᱞ ᱚᱱᱠᱟᱜᱮ ᱵᱟᱨᱭᱟ ᱯᱮᱭᱟ ᱯᱩᱱᱭᱟ ᱢᱚᱬᱮ ᱜᱚᱴᱮᱡ ᱛᱤᱱᱟᱹᱜ ᱫᱚᱞ ᱪᱚᱝ ᱢᱮᱱᱟᱜ ᱠᱚᱣᱟ ᱵᱷᱮᱜᱟᱨ ᱵᱷᱮᱜᱟᱨ ᱦᱚᱲ ᱵᱷᱮᱜᱟᱨ ᱵᱷᱮᱜᱟᱨ ᱫᱚᱞ ᱠᱚ ᱠᱩᱥᱤᱭᱟᱠᱚᱣᱟ ᱡᱩᱫᱤ ᱢᱤᱫᱴᱤᱡ ᱮᱴᱟᱜ ᱡᱟᱹᱛᱤ ᱦᱚᱲ ᱮᱴᱟᱜ ᱫᱚᱞᱮ ᱮᱢᱟᱜ ᱫᱮᱭᱟ ᱵᱷᱳᱴ ᱫᱟᱲᱮ ᱦᱚᱪᱚ ᱠᱮᱫᱮ ᱠᱷᱟᱱ ᱠᱚ ᱢᱟᱱᱮ ᱤᱧ ᱤᱧᱟᱹᱜ ᱦᱟᱥᱟ ᱪᱮ ᱩᱱᱠᱩ ᱠᱚ ᱨᱮᱡᱤᱧᱟ ᱪᱮᱠᱚ ᱠᱩᱢᱲᱩ ᱤᱫᱤᱭᱟ ᱚᱱᱟ ᱵᱚᱨ ᱵᱚᱛᱚᱨ ᱟᱹᱰᱤ ᱥᱚᱠᱛᱚ ᱛᱟᱦᱮᱱᱟ ᱢᱮᱱᱠᱷᱟᱱ ᱟᱵᱚᱣᱟᱜ ᱫᱚᱞ ᱨᱤᱱᱤᱡ ᱦᱚᱲᱮ ᱛᱟᱦᱮᱱ ᱠᱷᱟᱱ ᱫᱚᱭ ᱩᱱᱤ ᱫᱚᱵᱚᱱ ᱴᱷᱤᱠᱼᱟ ᱴᱷᱤᱠᱟᱹᱭ ᱠᱤ ᱵᱟᱝᱼᱟ ᱱᱩᱭᱫᱚ ᱟᱵᱚᱣᱟᱜ ᱨᱚᱠᱷᱟ ᱞᱟᱹᱜᱤᱫ ᱦᱚᱲ ᱢᱮᱱᱟᱭᱟ ᱱᱩᱭᱫᱚ ᱟᱵᱚ ᱥᱟᱞᱟᱜ ᱜᱚᱫᱽᱫᱟᱨᱤ ᱫᱚ ᱵᱟᱭ ᱠᱟᱹᱢᱤᱭᱟᱭ ᱚᱱᱟ ᱦᱤᱥᱟᱹᱵ ᱛᱮᱜᱮ ᱮᱡᱮᱱᱰᱟ ᱫᱚᱠᱚ ᱛᱚᱞᱟ ᱡᱚᱛᱚᱦᱚᱲ ᱟᱠᱚᱣᱟᱜ ᱢᱚᱱᱮ ᱢᱚᱱᱮᱨᱮ ᱛᱟᱠᱚ ᱢᱮᱱᱟᱜᱼᱟ ᱠᱤ ᱦᱚᱭ ᱱᱩᱭ ᱞᱟᱹᱜᱤᱫ ᱤᱧ ᱞᱟᱹᱜᱤᱫ ᱫᱚ ᱱᱩᱭ ᱦᱚᱲᱮ ᱵᱮᱥᱟᱭ ᱚᱱᱟ ᱪᱤᱠᱟᱹ ᱩᱱᱤ ᱫᱚᱞ ᱦᱚᱲ ᱚᱱᱟ ᱵᱷᱳᱴ ᱮᱢᱟᱭ ᱠᱟᱱᱟᱭ ᱩᱱᱤ ᱠᱩᱥᱤᱭᱟᱭᱟ ᱟᱨ ᱡᱟᱦᱟᱸᱭ ᱦᱚᱲ ᱛᱟᱵᱚᱱᱮ ᱫᱟᱲᱮᱜ ᱠᱟᱱᱟᱭ ᱩᱱᱤᱜᱮ ᱦᱟᱱᱮ ᱵᱤᱫᱷᱟᱱ ᱥᱚᱵᱷᱟ ᱠᱚᱨᱮ ᱪᱟᱞᱟᱣ ᱠᱟᱛᱮ ᱪᱮ ᱞᱳᱠ ᱥᱚᱵᱷᱟ ᱪᱟᱞᱟᱣ ᱠᱟᱛᱮ ᱚᱸᱰᱮ ᱠᱚ ᱪᱟᱞᱟᱜᱼᱟ ᱚᱸᱰᱮ ᱟᱵᱚᱣᱟᱜ ᱠᱟᱛᱷᱟ ᱠᱚ ᱫᱚᱦᱚᱭᱟ ᱵᱟᱝᱼᱟ ᱱᱚᱣᱟ ᱫᱤᱥᱚᱢ ᱨᱮᱱ ᱦᱚᱲᱫᱚ ᱱᱚᱣᱟ ᱯᱚᱱᱚᱛ ᱨᱮᱱ ᱦᱚᱲ ᱫᱚ ᱱᱚᱜᱼᱚᱭ ᱱᱤᱭᱟᱹ ᱠᱚᱠᱚ ᱧᱟᱢ ᱠᱟᱱᱟ ᱱᱚᱣᱟ ᱠᱚ ᱧᱟᱢ ᱥᱟᱱᱟᱭᱮᱫ ᱠᱚᱣᱟ ᱱᱚᱣᱟ ᱠᱷᱟᱹᱛᱤᱨ ᱛᱮᱜᱮ ᱠᱚ ᱫᱟᱲᱮ ᱟᱠᱟᱫ ᱵᱚᱱᱟ ᱛᱚ ᱩᱱᱠᱩ ᱡᱟᱦᱟᱸ ᱠᱚ ᱠᱷᱚᱡ ᱞᱮᱫ ᱛᱟᱦᱮᱸᱜ ᱪᱮ ᱦᱮᱸ ᱟᱞᱮᱫᱚ ᱨᱩᱣᱟᱹ ᱦᱟᱹᱥᱩᱜ ᱵᱟᱠᱷᱨᱟ ᱦᱚᱥᱯᱤᱴᱟᱞ ᱵᱮᱱᱟᱣ ᱟᱞᱮᱢᱮ ᱪᱮ ᱟᱞᱮᱫᱚ ᱯᱟᱲᱦᱟᱜ ᱞᱮᱠᱷᱟ ᱵᱟᱠᱷᱨᱟ ᱱᱮᱛᱟᱨᱮ ᱠᱚᱞᱮᱡᱽ ᱵᱮᱱᱟᱣ ᱟᱞᱮᱢᱮ ᱪᱮ ᱟᱞᱮᱫᱚ ᱢᱤᱫᱴᱤᱡ ᱚᱱᱠᱟ ᱱᱤᱭᱚᱢ ᱠᱟᱹᱱᱩᱱ ᱵᱮᱱᱟᱣ ᱟᱞᱮᱢᱮ ᱪᱮ ᱟᱞᱮᱭᱟᱜ ᱚᱛ ᱦᱟᱥᱟ ᱚᱠᱚᱭ ᱦᱚᱸ ᱟᱞᱚᱠᱚ ᱨᱮᱡ ᱫᱟᱲᱮᱭᱟᱞᱮᱢᱟ ᱟᱨ ᱚᱱᱠᱟᱱᱟᱜ ᱠᱟᱹᱱᱩᱱ ᱠᱚ ᱵᱮᱱᱟᱣ ᱯᱮ ᱚᱱᱟ ᱠᱷᱟᱹᱛᱤᱨ ᱫᱚᱞ ᱠᱚ ᱵᱷᱳᱴ ᱠᱚ ᱮᱢ ᱠᱟᱛᱮᱜ ᱠᱚ ᱫᱟᱲᱮ ᱦᱚᱪᱚ ᱟᱠᱚᱣᱟ